ᱪᱟᱹᱥᱤ ᱠᱚ ᱟᱹᱰᱤ ᱨᱚᱠᱚᱢ ᱛᱮᱠᱚ ᱠᱷᱚᱛᱤᱭᱮᱜ ᱛᱟᱠᱚ ᱜᱮᱭᱟ ᱱᱚᱜᱼᱚᱭ ᱡᱮᱢᱚᱱ ᱟᱥᱟᱲᱼᱥᱟᱱ ᱵᱚᱸᱜᱟ ᱫᱤᱱ ᱦᱚᱸ ᱱᱮᱛᱟᱨ ᱫᱚ ᱴᱷᱤᱠ ᱴᱷᱟᱠ ᱵᱟᱭ ᱫᱟᱜ ᱡᱟᱯᱩᱫ ᱫᱟᱭ ᱤᱱᱟᱹ ᱠᱟᱨᱚᱱ ᱛᱮᱦᱚᱸ ᱵᱟᱠᱚ ᱪᱟᱥ ᱫᱟᱲᱮᱭᱟᱜ ᱜᱮᱭᱟ ᱜᱷᱩᱴᱩ ᱠᱚ ᱡᱟᱭᱜᱟ ᱵᱟᱹᱭᱦᱟᱹᱲ ᱠᱚᱨᱮᱜ ᱦᱚᱸ ᱵᱟᱝ ᱫᱟᱜᱚᱜ ᱠᱟᱱᱟ ᱱᱟᱦᱟᱜ ᱡᱩᱜᱽ ᱨᱮᱫᱚ ᱢᱟᱱᱮ ᱱᱚᱝᱠᱟ ᱞᱮᱠᱟᱛᱮ ᱢᱟᱱᱮ ᱠᱷᱚᱛᱤᱜ ᱜᱮᱛᱟ ᱠᱚᱣᱟ ᱟᱨ ᱵᱚᱨᱥᱟᱨᱮ ᱫᱟᱜ ᱠᱷᱟᱱ ᱮᱢᱚᱱᱮ ᱫᱟᱜᱼᱟ ᱢᱟᱱᱮ ᱰᱩᱵᱩᱡᱚᱜ ᱜᱮᱭᱟ ᱱᱚᱣᱟ ᱞᱮᱠᱟ ᱛᱮᱫᱚ ᱱᱚᱣᱟ ᱠᱚᱫᱚ ᱫᱟᱜ ᱱᱤᱠᱟᱹᱥ ᱨᱮᱭᱟᱜ ᱤᱭᱟᱹ ᱦᱩᱭᱩᱜᱼᱟ ᱞᱚᱜᱚᱱ ᱫᱷᱟᱨᱟ ᱫᱮᱨᱤ ᱞᱮᱱᱠᱷᱟᱱ ᱫᱚ ᱵᱟᱝ ᱜᱟᱱᱚᱜᱼᱟ ᱡᱟᱛᱮ ᱯᱷᱚᱥᱚᱞ ᱟᱞᱚ ᱰᱩᱵᱩᱡᱚᱜ ᱢᱟ ᱢᱟᱱᱮ ᱥᱤᱢᱤᱛᱚ ᱵᱷᱟᱵ ᱫᱟᱜ ᱛᱟᱦᱮᱱ ᱢᱟ ᱵᱟᱧᱪᱟᱣ ᱫᱚᱦᱚ ᱞᱮᱠᱟ ᱟᱨ ᱡᱟᱦᱟᱸ ᱜᱷᱩᱴᱩ ᱠᱚᱨᱮᱱᱟᱜ ᱫᱚ ᱚᱱᱟ ᱫᱚ ᱢᱮᱥᱤᱱ ᱛᱮ ᱟᱨᱮᱪ ᱠᱟᱛᱮᱜ ᱵᱟᱧᱪᱟᱣ ᱫᱚᱦᱚ ᱠᱟᱜ ᱟᱨ ᱱᱚᱣᱟ ᱞᱮᱠᱟ ᱛᱮᱫᱚ ᱥᱚᱨᱠᱟᱨ ᱴᱷᱮᱱ ᱫᱚ ᱱᱚᱣᱟᱜᱮ ᱢᱤᱫᱴᱟᱝ ᱤᱭᱟᱹ ᱡᱮ ᱪᱟᱹᱥᱤ ᱠᱚ ᱟᱹᱰᱤ ᱨᱚᱠᱚᱢᱛᱮ ᱠᱷᱚᱭ ᱠᱷᱚᱛᱤᱜ ᱛᱟᱠᱚ ᱜᱮᱭᱟ ᱛᱚ ᱢᱟᱱᱮ ᱱᱚᱣᱟᱨᱮ ᱜᱚᱲᱚ ᱥᱚᱯᱚᱦᱚᱫ ᱞᱮᱠᱟ ᱛᱮᱫᱚ ᱡᱟᱜᱮ ᱥᱟᱦᱟᱡᱡᱚ ᱴᱟᱠᱟ ᱯᱩᱭᱥᱟᱹ ᱨᱮᱦᱚᱸ ᱱᱤᱭᱟᱹ ᱠᱷᱚᱛᱤ ᱯᱩᱨᱚᱱ ᱡᱮᱢᱚᱱ ᱠᱨᱤᱥᱚᱠ ᱵᱚᱱᱫᱷᱩᱭ ᱮᱢᱟ ᱠᱚ ᱠᱟᱱᱟᱭ ᱟᱹᱰᱤ ᱦᱚᱲᱜᱮ ᱵᱟᱠᱚ ᱧᱟᱢᱮᱜᱼᱟ ᱟᱹᱰᱤ ᱨᱚᱠᱚᱢ ᱠᱟᱜᱚᱡᱽ ᱯᱚᱛᱨᱚ ᱠᱚ ᱞᱟᱜᱟᱜ ᱠᱟᱱᱟ ᱵᱟᱠᱚ ᱡᱳᱜᱟᱲ ᱫᱟᱲᱮᱭᱟᱜ ᱠᱟᱱᱟ ᱱᱚᱝᱠᱟ ᱞᱮᱠᱟᱛᱮ ᱥᱚᱨᱠᱟᱨ ᱮ ᱟᱨᱚ ᱠᱤᱪᱷᱩ ᱥᱩᱡᱳᱜ ᱥᱩᱵᱤᱫᱷᱟ ᱞᱮᱠᱷᱟᱱ ᱫᱚ ᱟᱨᱦᱚᱸ ᱵᱷᱟᱹᱜᱤ ᱠᱚᱜᱼᱟ ᱟᱨᱠᱤ